ᱟᱞᱮᱭᱟᱜ ᱞᱟᱹᱴᱩ ᱯᱚᱨᱚᱵᱽ ᱫᱚ ᱠᱟᱱᱟ ᱵᱟᱦᱟ ᱥᱚᱦᱚᱨᱟᱭ ᱠᱟᱨᱟᱢ ᱯᱟᱛᱟ ᱪᱷᱟᱛᱟ ᱟᱨᱦᱚᱸ ᱟᱭᱢᱟᱜᱮ ᱠᱚᱫᱚᱞᱮ ᱢᱟᱱᱟᱣᱟ ᱛᱤᱨᱤᱥᱮ ᱡᱩᱱ ᱦᱩᱞ ᱢᱟᱦᱟ ᱜᱩᱨᱩ ᱜᱚᱢᱠᱮᱭᱟᱜ ᱡᱟᱱᱟᱢ ᱢᱟᱦᱟ ᱟᱨᱦᱚᱸ ᱟᱭᱢᱟᱜᱮ